ᱜᱚᱲᱚᱢ ᱠᱚᱲᱟ ᱠᱚ ᱟᱨ ᱜᱚᱲᱚᱢ ᱠᱩᱲᱤ ᱠᱚ ᱢᱳᱵᱟᱭᱤᱞ ᱨᱮ ᱠᱷᱟᱹᱞᱤ ᱮᱱᱮᱡ ᱟᱠᱚ ᱥᱮᱨᱮᱧᱟ ᱠᱚ ᱟᱨ ᱠᱷᱟᱹᱞᱤ ᱠᱚ ᱟᱲᱟᱜᱼᱟ ᱟᱡ ᱛᱮᱜᱮ ᱥᱟᱯᱲᱟᱜᱼᱟᱭ ᱜᱚᱲᱚᱢ ᱠᱚᱲᱟ ᱢᱟ ᱧᱮᱞ ᱞᱮᱠᱷᱟᱱ ᱢᱮᱛᱟᱢ ᱠᱟᱱ ᱱᱩᱭ ᱮᱨᱟ ᱦᱚᱸ ᱧᱮᱧᱮᱞ ᱜᱮ ᱥᱟᱱᱟᱢᱟ ᱩᱱᱤ ᱜᱤᱫᱽᱨᱟᱹ ᱤᱧᱟᱹᱜ ᱨᱟᱦᱟ ᱜᱮᱧ ᱪᱟᱹᱞᱩ ᱦᱚᱪᱚ ᱠᱚᱣᱟ ᱢᱳᱵᱟᱭᱤᱞ ᱠᱚᱨᱮᱧ ᱧᱮᱞ ᱠᱚᱣᱟ ᱴᱤᱵᱷᱤ ᱠᱚᱨᱮᱧ ᱧᱮᱞ ᱠᱚᱣᱟ ᱢᱮᱛᱟᱢ ᱠᱟᱱ ᱮᱱᱮᱡᱼᱟᱭ ᱥᱮᱨᱮᱧᱟᱭ ᱵᱷᱟᱵᱽ ᱜᱮ ᱧᱮᱞᱚᱜ ᱟᱭ ᱩᱱᱟᱹᱜ ᱨᱟᱹᱥᱠᱟᱹ ᱜᱮᱢ ᱵᱩᱡᱷᱟᱹᱣᱟ ᱩᱱᱠᱩ ᱜᱤᱫᱽᱨᱟᱹᱢ ᱧᱮᱞ ᱞᱮᱠᱚ ᱠᱷᱟᱱ ᱜᱮ ᱢᱳᱵᱟᱭᱤᱞ ᱨᱮ ᱦᱚᱢ ᱧᱮᱞᱮᱭᱟ ᱟᱨ ᱴᱤᱵᱷᱤ ᱨᱮ ᱦᱚᱢ ᱧᱮᱞᱮᱭᱟ ᱜᱚᱲᱚᱢ ᱠᱩᱲᱤ ᱦᱚᱸ ᱟᱨ ᱜᱚᱲᱚᱢ ᱠᱚᱲᱟ ᱦᱚᱸ ᱟᱨ ᱡᱮᱛᱮ ᱦᱚᱲ ᱜᱮ ᱩᱱᱟᱹᱜ ᱨᱟᱹᱥᱠᱟᱹ ᱜᱮᱠᱚ ᱮᱱᱮᱡᱟ ᱮᱱᱠᱷᱟᱱ ᱟᱯᱱᱟᱨ ᱦᱚᱸ ᱚᱱᱟ ᱧᱮᱞ ᱛᱮᱜᱮᱢ ᱞᱟᱫᱟᱸᱭᱟ ᱟᱨ ᱚᱱᱟ ᱧᱮᱞ ᱛᱮᱜᱮᱢ ᱨᱟᱹᱥᱠᱟᱹᱜᱼᱟ ᱟᱹᱰᱤ ᱨᱟᱹᱥᱠᱟᱹ ᱜᱮᱧ ᱵᱩᱡᱷᱟᱹᱣ ᱜᱚᱫᱟ ᱦᱚᱸ ᱢᱮᱛᱟᱢ ᱠᱟᱱ ᱢᱮᱫᱦᱟ ᱜᱮ ᱧᱮᱧᱮᱞ ᱥᱟᱱᱟᱧᱟ ᱴᱤᱵᱷᱤ ᱠᱷᱚᱱ ᱦᱚᱸ ᱵᱟᱹᱧ ᱥᱟᱦᱟᱜᱼᱟ ᱟᱨ ᱤᱧᱢᱟ ᱪᱮᱛᱟᱛ ᱠᱟᱹᱢᱤ ᱦᱚᱸ ᱵᱟᱝᱟ ᱚᱱᱟ ᱠᱚᱜᱮᱧ ᱠᱚᱭᱚᱜ ᱵᱟᱲᱟ ᱠᱚᱣᱟ ᱚᱱᱠᱟ ᱠᱟᱛᱮᱫ ᱮᱜᱮᱨᱤᱧᱟᱹ ᱠᱚ ᱪᱮᱫ ᱦᱚᱸ ᱵᱟᱢ ᱠᱟᱹᱢᱤ ᱠᱟᱱᱟ ᱢᱮᱱᱛᱮᱫ ᱟᱫᱚ ᱜᱚᱲᱚᱢ ᱠᱩᱲᱤᱼ ᱜᱚᱲᱚᱢ ᱠᱚᱲᱟ ᱞᱩᱦᱩᱜ ᱟᱠᱚ ᱮᱱᱮᱡ ᱟᱠᱚ ᱥᱮᱨᱮᱧ ᱟᱠᱚ ᱟᱹᱰᱤ ᱪᱮᱦᱨᱟ ᱜᱮᱧ ᱟᱸᱡᱚᱢᱟ ᱟᱨ ᱚᱸᱰᱮ ᱠᱟᱛᱮᱫ ᱦᱤᱡᱩᱜᱼᱟ ᱟᱨᱚ ᱚᱱᱠᱟ ᱜᱮᱧ ᱪᱟᱹᱞᱩ ᱦᱚᱪᱚ ᱠᱚᱣᱟ ᱟᱨ ᱦᱚᱸ ᱥᱮᱨᱮᱧ ᱠᱚ ᱦᱚᱸ ᱡᱚᱛᱚ ᱜᱮ ᱟᱵᱚ ᱥᱚᱢᱟᱡᱽᱛᱮ ᱥᱮᱨᱮᱧ ᱟᱹᱰᱤ ᱪᱮᱦᱨᱟ ᱜᱮ ᱟᱸᱡᱚᱢᱚᱜᱼᱟ ᱟᱨ ᱚᱞᱚᱜ ᱯᱟᱲᱦᱟᱣ ᱠᱚᱨᱮᱱᱟᱜ ᱦᱚᱸ ᱴᱤᱵᱷᱤ ᱨᱮ ᱦᱚᱸ ᱠᱚ ᱮᱢ ᱮᱫ ᱜᱮᱭᱟ ᱟᱨ ᱡᱮᱛᱮᱭᱟᱜ ᱜᱮ ᱫᱤᱱ ᱜᱮᱧ ᱢᱮᱛᱟ ᱠᱚᱣᱟ ᱮ ᱵᱟᱹᱵᱩ ᱚᱞᱚᱜ ᱯᱟᱲᱦᱟᱣ ᱫᱚ ᱟᱞᱚ ᱯᱮ ᱦᱤᱲᱤᱧᱟ ᱟᱵᱚᱣᱟᱜ ᱚᱞ ᱪᱤᱠᱤ ᱠᱚᱛᱮ ᱚᱞᱚᱜ ᱯᱮ ᱵᱟᱲᱮ ᱮᱱᱮᱡ ᱦᱚᱸ ᱮᱱᱮᱡ ᱥᱮᱨᱮᱧ ᱫᱚ ᱟᱞᱚ ᱯᱮ ᱦᱤᱲᱤᱧᱟ ᱚᱱᱟ ᱦᱚᱸ ᱮᱱᱮᱡ ᱥᱮᱨᱮᱧ ᱜᱮ ᱯᱮ ᱵᱟᱲᱮ ᱮᱱᱮᱡ ᱥᱮᱨᱮᱧ ᱫᱚ ᱩᱱᱟᱹᱜ ᱪᱮᱦᱨᱟ ᱚᱱᱟ ᱛᱩᱢᱫᱟᱜ ᱴᱟᱢᱟᱠ ᱠᱚ ᱢᱮᱱᱟ ᱨᱟᱹᱥᱠᱟᱹᱭ ᱦᱚᱦᱚᱭᱟ ᱫᱩᱠ ᱫᱚ ᱮᱲᱮᱨᱚᱜᱼᱟ ᱟᱨ ᱮᱠᱞᱟ ᱨᱮᱢ ᱛᱟᱦᱮᱱᱟ ᱡᱤᱵᱚᱱ ᱫᱚ ᱞᱚᱜ ᱛᱟᱢ ᱦᱟᱱᱟ ᱱᱟᱣᱟ ᱩᱭᱦᱟᱹᱨ ᱵᱷᱟᱵᱽᱱᱟ ᱛᱮᱜᱮ ᱦᱚᱲ ᱫᱚᱢ ᱜᱚᱥᱚ ᱥᱟᱭᱚᱜᱼᱟ ᱚᱱᱮ ᱠᱚ ᱢᱮᱱᱟ ᱪᱤᱱᱛᱟᱹ ᱵᱤᱢᱟᱨ ᱨᱮᱱᱟᱜ ᱨᱟᱱ ᱫᱚ ᱵᱟᱹᱱᱩᱜ ᱟᱱ ᱮᱱᱮᱡ ᱟᱨ ᱥᱮᱨᱮᱧ ᱛᱮᱜᱮ ᱟᱵᱚ ᱡᱤᱵᱚᱱ ᱫᱚᱵᱚᱱ ᱡᱤᱭᱟᱹᱲᱟ ᱤᱧ ᱦᱚᱸ ᱚᱱᱟ ᱜᱮᱧ ᱢᱮᱛᱟ ᱯᱮᱭᱟ ᱟᱫᱚ ᱟᱨ ᱧᱟᱢ ᱨᱮ ᱦᱚᱸ ᱯᱮ ᱵᱟᱝ ᱨᱮ ᱦᱚᱸ ᱯᱮ ᱟᱹᱰᱤ ᱪᱮᱦᱨᱟ ᱯᱷᱳᱱ ᱨᱮᱫᱚᱧ ᱧᱮᱞ ᱯᱮᱭᱟ